ᱦᱮᱸ ᱟᱹᱞᱤᱧᱟᱜ ᱯᱚᱥᱚᱱᱫᱽ ᱫᱚ ᱨᱩ ᱨᱟᱦᱟᱨᱮ ᱴᱟᱢᱟᱠ ᱞᱤᱧ ᱠᱩᱥᱤᱭᱟᱜᱼᱟ ᱴᱟᱢᱟᱠ ᱫᱚ ᱪᱮᱫᱟᱜ ᱞᱤᱧ ᱠᱩᱥᱤᱭᱟᱜᱼᱟ ᱥᱟᱰᱮ ᱡᱟᱦᱟᱸ ᱛᱟᱭ ᱟᱸᱡᱚᱢ ᱦᱤᱡᱩᱜᱼᱟ ᱚᱱᱟ ᱨᱮᱭᱟᱜ ᱥᱟᱰᱮ ᱢᱟᱱᱮ ᱴᱟᱢᱟᱠ ᱵᱮᱱ ᱨᱩ ᱟᱠᱟᱫ ᱠᱷᱟᱱ ᱫᱩᱱᱤᱭᱟᱹ ᱦᱚᱲ ᱡᱟᱦᱟᱸ ᱠᱚ ᱠᱚᱲᱟᱢ ᱠᱚ ᱫᱩᱦᱩᱞ ᱫᱩᱦᱩᱞ ᱜᱚᱫᱚᱜᱼᱟ ᱚᱱᱟ ᱦᱤᱥᱟᱹᱵᱽ ᱛᱮ ᱟᱹᱞᱤᱧ ᱴᱟᱢᱟᱠ ᱨᱩ ᱟᱹᱰᱤ ᱡᱳᱨ ᱯᱚᱥᱚᱱᱫᱽ ᱟᱨ ᱱᱚᱣᱟ ᱴᱟᱢᱟᱠ ᱨᱩ ᱫᱚ ᱤᱧ ᱜᱚᱲᱚᱢ ᱦᱟᱲᱟᱢᱮ ᱪᱮᱫ ᱦᱚᱴᱚᱣᱟᱫ ᱞᱤᱧ ᱛᱟᱦᱮᱸᱫ ᱡᱟᱦᱟᱸ ᱯᱷᱳᱲᱳ ᱨᱮ ᱤᱧ ᱜᱚᱲᱚᱢ ᱦᱟᱲᱟᱢ ᱟᱵᱚ ᱥᱩᱨ ᱨᱮ ᱱᱤᱛᱚᱜ ᱵᱟᱹᱱᱩᱭᱟ ᱛᱚ ᱟᱹᱞᱤᱧ ᱫᱚ ᱢᱚᱪᱟ ᱛᱮ ᱢᱟᱲᱟᱝ ᱫᱚ ᱴᱟᱢᱟᱠ ᱨᱩᱫᱚᱭ ᱞᱟᱹᱭᱟᱫ ᱞᱤᱧ ᱛᱟᱦᱮᱱ ᱪᱮᱫ ᱞᱮᱠᱟ ᱠᱚ ᱜᱩᱰᱟᱹᱣᱟ ᱟᱨ ᱪᱮᱫ ᱞᱮᱠᱟ ᱠᱚ ᱥᱟᱵᱟ ᱚᱱᱟ ᱠᱷᱟᱹᱰᱤ ᱡᱟᱦᱟᱸ ᱠᱚ ᱢᱮᱱᱮᱫᱼᱟ ᱴᱟᱢᱟᱠ ᱠᱷᱟᱹᱰᱤ ᱡᱟᱦᱟᱸ ᱛᱮᱠᱚ ᱜᱩᱰᱟᱹᱣᱟ ᱜᱩᱦᱩᱰ ᱜᱩᱵᱟᱹᱝ ᱡᱟᱦᱟᱸ ᱥᱟᱰᱮᱭᱟ ᱚᱱᱟ ᱤᱫᱤ ᱛᱮ ᱟᱹᱞᱤᱧ ᱫᱚ ᱚᱱᱟ ᱴᱟᱢᱟᱠ ᱨᱩ ᱫᱚ ᱟᱹᱰᱤ ᱡᱳᱨ ᱞᱤᱧ ᱠᱩᱥᱤᱭᱟᱜᱼᱟ ᱟᱨ ᱱᱚᱣᱟ ᱠᱩᱥᱤ ᱚᱱᱟ ᱥᱟᱶᱛᱮ ᱟᱹᱞᱤᱧ ᱫᱚ ᱟᱨᱦᱚᱸ ᱛᱩᱢᱫᱟᱜ ᱨᱩ ᱦᱚᱸᱞᱤᱧ ᱵᱟᱲᱟᱭᱟ ᱪᱚᱲᱪᱚᱲᱤ ᱨᱩ ᱦᱚᱸᱞᱤᱧ ᱵᱟᱲᱟᱭᱟ ᱟᱫᱚ ᱟᱵᱚ ᱥᱟᱱᱛᱟᱲᱤ ᱡᱟᱦᱟᱸ ᱛᱤᱱᱟᱹᱜ ᱜᱮ ᱨᱩᱨᱩ ᱥᱟᱢᱟᱱ ᱢᱮᱱᱟᱜᱼᱟ ᱡᱚᱛᱚᱣᱟᱜ ᱜᱮ ᱟᱹᱞᱤᱧ ᱫᱚ ᱨᱩ ᱞᱤᱧ ᱵᱟᱲᱟᱭ ᱧᱚᱜ ᱠᱟᱜᱼᱟ ᱛᱚ ᱚᱱᱟ ᱠᱷᱚᱱᱟᱜ ᱡᱟᱹᱥᱛᱤ ᱫᱚ ᱟᱹᱞᱤᱧ ᱫᱚ ᱴᱟᱢᱟᱠ ᱨᱮᱞᱤᱧ ᱵᱮᱥ ᱞᱤᱧ ᱵᱩᱡᱷᱟᱹᱣᱟ ᱟᱨ ᱵᱮᱥ ᱟᱸᱡᱚᱢᱚᱜᱼᱟ ᱚᱱᱟ ᱦᱤᱥᱟᱹᱵᱽ ᱛᱮ ᱟᱹᱞᱤᱧ ᱫᱚ ᱴᱟᱢᱟᱠ ᱜᱮᱞᱤᱧ ᱠᱩᱥᱤᱭᱟᱜᱼᱟ ᱟᱨ ᱴᱟᱢᱟᱠ ᱨᱩ ᱟᱸᱡᱚᱢ ᱞᱮᱠᱷᱟᱱ ᱡᱟᱦᱟᱸ ᱛᱤᱱᱟᱹᱜ ᱡᱟᱹᱯᱤᱫ ᱟᱠᱟᱫ ᱜᱤᱫᱽᱨᱟᱹ ᱟᱨ ᱵᱟᱝ ᱚᱲᱟᱜ ᱨᱮ ᱡᱟᱦᱟᱸᱭ ᱠᱚ ᱦᱟᱲᱟᱢ ᱵᱩᱲᱦᱤ ᱠᱚ ᱡᱟᱹᱯᱤᱫ ᱠᱟᱜ ᱨᱮᱦᱚᱸ ᱟᱹᱞᱤᱧ ᱜᱩᱰᱟᱹᱣ ᱟᱠᱟᱫ ᱠᱷᱟᱱ ᱞᱤᱧ ᱱᱚᱣᱟ ᱡᱟᱦᱟᱸ ᱨᱮ ᱜᱩᱰᱟᱹᱜ ᱠᱟᱱᱟ ᱡᱟᱦᱟᱸᱨᱮ ᱥᱟᱰᱮ ᱟᱸᱡᱚᱢᱚᱜᱼᱟ ᱚᱸᱰᱮ ᱠᱚ ᱥᱮᱴᱮᱨᱚᱜᱼᱟ ᱚᱱᱟ ᱤᱫᱤ ᱛᱮ ᱟᱹᱞᱤᱧ ᱫᱚ ᱴᱟᱢᱟᱠ ᱫᱚ ᱟᱹᱰᱤ ᱡᱳᱨ ᱞᱤᱧ ᱠᱩᱥᱤᱭᱟᱜᱼᱟ